ᱫᱷᱤᱨᱤ ᱵᱟ ᱢᱩᱫᱽᱨᱟ ᱡᱟᱣᱨᱟ ᱨᱮᱭᱟᱜ ᱠᱟᱨᱚᱱ ᱫᱚ ᱵᱤᱵᱷᱤᱱᱱᱚ ᱢᱩᱫᱽᱨᱟ ᱨᱮ ᱛᱟᱦᱮᱱᱟ ᱱᱤᱱᱟᱹᱜ ᱥᱟᱞ ᱨᱮ ᱱᱚᱣᱟ ᱢᱩᱫᱽᱨᱟ ᱟᱵᱩ ᱫᱤᱥᱟᱹᱢ ᱡᱮᱢᱚᱱ ᱚᱠᱚᱭ ᱨᱟᱡᱟ ᱛᱤᱱᱥᱩᱢᱟᱹᱭᱮ ᱥᱟᱥᱚᱱ ᱟᱠᱟᱫᱟ ᱩᱱᱥᱩᱢᱟᱹᱭ ᱚᱱᱟᱥᱟᱞ ᱛᱟᱦᱮᱸ ᱞᱮᱱᱟ ᱚᱱᱟ ᱢᱩᱫᱽᱨᱟ ᱨᱮᱦᱚᱸ ᱚᱱᱠᱟ ᱛᱟᱦᱮᱱᱟ ᱟᱫᱚ ᱤᱛᱤᱦᱟᱥ ᱡᱚᱠᱷᱚᱱ ᱵᱩ ᱯᱟᱲᱦᱟᱣᱟ ᱱᱤᱱᱟᱹᱜ ᱠᱷᱚᱱ ᱱᱤᱱᱟᱹᱜ ᱥᱟᱥᱚᱱ ᱵᱮᱵᱚᱥᱛᱟ ᱱᱩᱭᱮ ᱪᱟᱞᱟᱣ ᱟᱠᱟᱫᱟᱭ ᱚᱱᱟ ᱢᱩᱫᱽᱨᱟ ᱨᱮᱦᱚᱸ ᱚᱱᱠᱟᱜᱮ ᱚᱱᱟ ᱛᱟᱦᱮᱱᱟ ᱥᱟᱞ ᱟᱫᱚ ᱵᱟᱰᱟᱭ ᱛᱟᱦᱮᱱᱟ ᱱᱚᱣᱟᱫᱚ ᱱᱩᱱᱟᱹᱜ ᱥᱟᱞᱨᱮᱭᱟᱜ ᱠᱟᱱᱟ ᱩᱱᱥᱩᱢᱟᱹᱭ ᱚᱠᱚᱭ ᱥᱟᱥᱚᱱ ᱟᱠᱟᱫᱟ ᱱᱩᱭᱮ ᱥᱟᱥᱚᱱ ᱟᱠᱟᱫᱟ ᱛᱮᱦᱮᱧ ᱡᱮᱢᱚᱱ ᱟᱵᱩ ᱫᱤᱥᱟᱹᱢ ᱨᱮ ᱱᱚᱴ ᱵᱚᱱᱫᱤ ᱡᱟᱦᱟᱸ ᱦᱩᱭᱞᱮᱱᱟ ᱚᱱᱟᱨᱮ ᱞᱟᱦᱟ ᱠᱚᱝᱜᱨᱮᱥ ᱥᱚᱨᱠᱟᱨ ᱡᱚᱠᱷᱚᱱ ᱛᱟᱦᱮᱸ ᱞᱮᱱᱟᱭ ᱛᱚᱠᱷᱚᱱ ᱢᱤᱫᱨᱚᱠᱚᱢ ᱱᱚᱴ ᱛᱟᱦᱮᱸ ᱞᱮᱱᱟ ᱩᱱᱟᱹᱜ ᱥᱟᱞ ᱦᱟᱹᱵᱤᱡ ᱟᱵᱟᱨ ᱡᱚᱠᱷᱚᱱ ᱫᱤᱞᱞᱤᱨᱮ ᱢᱚᱫᱤ ᱥᱚᱨᱠᱟᱨᱮ ᱦᱮᱡ ᱮᱱᱟ ᱛᱚᱦᱚᱱ ᱫᱩ ᱦᱟᱡᱟᱨ ᱱᱚᱴ ᱯᱟᱸᱪᱥᱚ ᱴᱟᱠᱟ ᱱᱚᱴ ᱱᱚᱣᱟᱭ ᱪᱟᱹᱞᱩ ᱠᱮᱫᱟᱭ ᱢᱟᱨᱮ ᱢᱤᱫᱦᱟᱡᱟᱨ ᱴᱟᱠᱟ ᱱᱚᱴ ᱵᱮᱸᱰ ᱠᱟᱛᱮ ᱟᱫᱚ ᱚᱠᱚᱭ ᱨᱟᱡᱟ ᱛᱤᱱᱟᱹᱜ ᱫᱤᱱ ᱚᱠᱟᱠᱷᱚᱱᱮ ᱥᱟᱥᱚᱱ ᱫᱟ ᱡᱮᱢᱱᱤ ᱱᱚᱣᱟ ᱵᱟᱰᱟᱭ ᱤᱛᱤᱦᱟᱥ ᱨᱮ ᱛᱟᱦᱮᱱᱟ ᱚᱱᱠᱟᱜᱤ ᱱᱚᱣᱟ ᱢᱩᱫᱽᱨᱟ ᱨᱮᱦᱚᱸ ᱡᱟᱦᱟᱸ ᱥᱟᱞ ᱛᱟᱦᱮᱱᱟ ᱚᱱᱟ ᱧᱮᱞ ᱠᱟᱴᱮᱜ ᱥᱟᱞ ᱵᱟᱲᱟᱭ ᱠᱟᱛᱮ ᱵᱩᱡᱩᱜᱚᱜᱼᱟ ᱚᱱᱟ ᱞᱟᱜᱟᱫ ᱱᱚᱣᱟ ᱢᱩᱫᱽᱨᱟ ᱥᱚᱧᱪᱚᱭ ᱫᱚ ᱫᱚᱦᱚ ᱡᱟᱣᱨᱟ ᱫᱚ ᱧᱮᱞ ᱞᱟᱜᱟᱜᱼᱟ